ᱟᱞᱮ ᱠᱩᱥᱤ ᱞᱮᱠᱟ ᱱᱚᱣᱟ ᱥᱟᱱᱛᱟᱲᱤ ᱵᱷᱟᱥᱟᱨᱮ ᱟᱞᱮᱭᱟᱜ ᱠᱩᱥᱤ ᱞᱮᱠᱟ ᱢᱮᱱᱟᱜᱼᱟ ᱢᱮᱱ ᱠᱟᱛᱷᱟ ᱟᱨ ᱵᱷᱮᱱᱛᱟ ᱠᱟᱛᱷᱟ ᱨᱮᱱᱟᱜ ᱢᱮᱱ ᱠᱟᱛᱷᱟ ᱫᱚ ᱦᱩᱭᱩᱜ ᱠᱟᱱᱟ ᱢᱮᱱ ᱠᱟᱛᱷᱟ ᱫᱚ ᱦᱩᱭᱩᱜ ᱠᱟᱱᱟ ᱞᱟᱹᱭ ᱪᱟᱞ ᱠᱟᱛᱷᱟ ᱟᱨᱮᱡ ᱪᱟᱞ ᱫᱟᱜ ᱚᱱᱟᱫᱚ ᱢᱮᱱ ᱠᱟᱛᱷᱟ ᱠᱚ ᱢᱮᱛᱟᱜ ᱠᱟᱱᱟ ᱟᱨᱦᱚᱸ ᱠᱚ ᱢᱮᱱ ᱠᱟᱫᱟ ᱦᱤᱨᱚᱢ ᱥᱤᱠᱤᱲ ᱫᱚ ᱥᱟᱦᱟᱜᱼᱟ ᱵᱟᱝ ᱥᱟᱦᱟᱜᱼᱟ ᱟᱨ ᱮᱛᱠᱟ ᱥᱤᱠᱤᱲ ᱫᱚ ᱥᱟᱦᱟᱜᱼᱟ ᱚᱱᱟ ᱦᱚᱸ ᱢᱮᱱ ᱠᱟᱛᱷᱟ ᱠᱟᱱᱟ ᱢᱮᱱ ᱟᱠᱚ ᱵᱚᱞᱮ ᱦᱤᱨᱚᱢ ᱥᱤᱠᱤᱲ ᱫᱚ ᱪᱤᱨᱚ ᱫᱤᱱ ᱛᱟᱦᱮᱱᱟ ᱟᱨ ᱮᱛᱠᱟ ᱥᱤᱠᱤᱲ ᱫᱚ ᱵᱟᱨ ᱫᱤ ᱯᱮ ᱫᱤᱱ ᱞᱟᱹᱜᱤᱫ ᱜᱮ ᱛᱟᱦᱮᱱᱟ ᱟᱫᱚ ᱵᱟᱝ ᱵᱟᱝ ᱵᱟᱵᱟᱫᱟ ᱟᱨ ᱦᱤᱨᱚᱢ ᱥᱤᱠᱤᱲ ᱫᱚ ᱛᱤᱨᱮ ᱡᱩᱜᱮ ᱡᱮᱣᱮᱛ ᱛᱟᱦᱮᱱ ᱵᱷᱳᱨ ᱛᱟᱦᱮᱸᱭᱮᱱᱟ ᱚᱱᱟ ᱵᱷᱮᱱᱛᱟ ᱠᱟᱛᱷᱟ ᱫᱚᱠᱚ ᱢᱮᱱᱟ ᱡᱮ ᱟᱯᱮ ᱫᱚ ᱪᱮᱫ ᱡᱤᱞ ᱯᱮ ᱩᱛᱩ ᱠᱟᱫᱟ ᱟᱞᱮ ᱫᱚ ᱫᱷᱟᱹᱨᱛᱤ ᱩᱴᱟᱹ ᱡᱤᱞ ᱞᱮ ᱩᱛᱩ ᱠᱟᱫᱟ ᱟᱨ ᱫᱷᱟᱹᱨᱛᱤ ᱩᱴᱟᱹ ᱡᱤᱞ ᱫᱚ ᱵᱷᱮᱱᱛᱟ ᱠᱟᱛᱷᱟ ᱛᱮᱫᱚ ᱦᱩᱭᱩᱜ ᱠᱟᱱᱟ ᱥᱩᱠᱨᱤ ᱡᱤᱞ ᱟᱨ ᱦᱚᱸᱠᱚ ᱢᱮᱱᱟ ᱵᱷᱮᱱᱛᱟ ᱠᱟᱛᱷᱟ ᱛᱮ ᱡᱮᱞᱮᱧ ᱪᱟᱲᱵᱚᱞ ᱡᱤᱞ ᱞᱮ ᱩᱛᱩ ᱠᱟᱫᱟ ᱡᱮᱞᱮᱧ ᱪᱟᱲᱵᱚᱞ ᱡᱤᱞ ᱫᱚ ᱵᱷᱮᱱᱛᱟ ᱠᱟᱛᱷᱟ ᱛᱮᱫᱚ ᱦᱩᱭᱩᱜ ᱠᱟᱱᱟ ᱰᱟᱝᱨᱟ ᱡᱤᱞ ᱟᱨᱦᱚᱸ ᱵᱷᱮᱱᱛᱟ ᱠᱟᱛᱷᱟ ᱛᱮ ᱮᱢᱟᱱ ᱛᱮᱭᱟᱜ ᱢᱮᱱᱟᱜᱼᱟ ᱡᱮ ᱠᱚ ᱢᱮᱱᱟ ᱦᱟᱱᱟ ᱡᱚᱲᱟ ᱞᱟᱹᱣᱠᱟᱹ ᱟᱹᱜᱩᱭ ᱢᱮ ᱛᱩᱭᱩ ᱫᱮᱨᱮᱧ ᱟᱹᱜᱩᱭ ᱢᱮ ᱛᱩᱭᱩ ᱫᱮᱨᱮᱧ ᱫᱚ ᱵᱷᱮᱱᱛᱟ ᱠᱟᱛᱷᱟ ᱛᱮᱫᱚ ᱦᱩᱭᱩᱜ ᱠᱟᱱᱟ ᱢᱟᱹᱨᱤᱪ ᱟᱨ ᱚᱱᱠᱟ ᱞᱮᱠᱟᱜᱮ ᱱᱚᱣᱟ ᱥᱟᱱᱛᱟᱲᱤ ᱵᱷᱟᱥᱟ ᱨᱮ ᱟᱞᱮᱭᱟᱜ ᱯᱟᱹᱨᱥᱤ ᱨᱮ ᱱᱚᱣᱟ ᱠᱚ ᱥᱮᱫᱟᱭ ᱫᱚ ᱢᱚᱪᱟ ᱨᱮᱜᱮ ᱛᱟᱦᱮᱸ ᱠᱟᱱᱟ ᱟᱨ ᱱᱤᱛᱚᱜ ᱫᱚ ᱚᱞᱚᱜ ᱯᱟᱲᱦᱟᱜ ᱞᱮᱠᱟᱛᱮ ᱠᱤᱛᱟᱹᱵ ᱠᱚᱨᱮ ᱦᱚᱸ ᱧᱟᱢᱚᱜ ᱠᱟᱱ ᱜᱮᱭᱟ ᱵᱷᱮᱱᱛᱟ ᱠᱟᱛᱷᱟ ᱠᱚ ᱥᱮ ᱢᱮᱱ ᱠᱟᱛᱷᱟ ᱠᱚ